ᱟᱵᱚ ᱵᱷᱟᱨᱚᱛ ᱨᱮ ᱥᱟᱶᱟᱨ ᱥᱮᱵᱟ ᱵᱮᱵᱚᱥᱛᱷᱟ ᱩᱱᱟᱹᱜ ᱱᱟᱯᱟᱭ ᱫᱚ ᱵᱟᱹᱱᱩᱜᱼᱟ ᱡᱟᱦᱟᱸᱞᱮᱠᱟ ᱮᱴᱟᱜ ᱫᱤᱥᱚᱢ ᱠᱚᱨᱮ ᱢᱮᱱᱟᱜᱼᱟ ᱪᱮᱫᱟᱜ ᱥᱮ ᱟᱵᱚ ᱟᱵᱚ ᱫᱤᱥᱚᱢ ᱨᱮᱫᱚ ᱵᱷᱟᱨᱚᱛ ᱫᱤᱥᱚᱢ ᱨᱮᱫᱚ ᱨᱟᱱ ᱢᱩᱨᱜᱟᱹᱱ ᱠᱚᱦᱚᱸ ᱫᱚᱢᱮ ᱫᱟᱢ ᱜᱮᱭᱟ ᱟᱨ ᱦᱟᱸᱥᱯᱟᱛᱟᱞ ᱥᱮ ᱠᱞᱤᱱᱤᱠ ᱠᱚᱦᱚᱸ ᱰᱷᱮᱨ ᱵᱟᱹᱱᱩᱜᱼᱟ ᱟᱹᱰᱤ ᱠᱚᱢ ᱜᱮᱭᱟ ᱡᱮᱞᱮᱠᱟ ᱮᱴᱟᱜ ᱫᱤᱥᱚᱢ ᱨᱮᱫᱚ ᱫᱚᱢᱮ ᱢᱮᱱᱟᱜᱼᱟ ᱫᱚᱢᱮ ᱰᱷᱮᱨ ᱜᱮ ᱢᱮᱱᱟᱜᱼᱟ ᱟᱨ ᱢᱟᱨᱟᱝ ᱢᱟᱨᱟᱝ ᱦᱟᱸᱥᱯᱟᱛᱟᱞ ᱠᱚ ᱢᱟᱨᱟᱝ ᱢᱟᱨᱟᱝ ᱤᱭᱟᱹ ᱰᱟᱠᱛᱟᱨ ᱚᱲᱟᱜ ᱠᱚ ᱢᱮᱱᱟᱜᱼᱟ ᱟᱨ ᱥᱟᱯᱟ ᱥᱩᱛᱨᱟᱹ ᱰᱟᱠᱛᱟᱨ ᱚᱲᱟᱜ ᱠᱚ ᱦᱟᱸᱥᱯᱟᱛᱟᱞ ᱠᱚ ᱫᱚᱦᱚᱭᱟ ᱮᱴᱟᱜ ᱫᱤᱥᱚᱢ ᱠᱚᱨᱮ ᱦᱚᱸ ᱢᱮᱱᱟᱜᱼᱟ ᱟᱵᱚ ᱵᱷᱟᱨᱚᱛ ᱨᱮᱫᱚ ᱩᱱᱟᱹᱜ ᱥᱟᱯᱟ ᱥᱩᱛᱨᱟᱹ ᱟᱨ ᱢᱟᱨᱟᱝ ᱢᱟᱨᱟᱝ ᱦᱟᱸᱥᱯᱟᱛᱟᱞ ᱠᱚᱫᱚ ᱵᱟᱠᱚ ᱫᱚᱦᱚᱭᱟ ᱟᱨ ᱥᱟᱯᱟ ᱥᱩᱛᱨᱟᱹ ᱦᱚᱸ ᱵᱟᱠᱚ ᱫᱚᱦᱚᱭᱟ ᱟᱨ ᱨᱟᱱ ᱢᱩᱨᱜᱟᱹᱱ ᱠᱚᱦᱚᱸ ᱵᱷᱟᱨᱚᱛ ᱨᱮᱫᱚ ᱫᱚᱢᱮ ᱫᱟᱢ ᱟᱨ ᱰᱟᱠᱛᱟᱨ ᱠᱚᱦᱚᱸ ᱟᱵᱚ ᱫᱤᱥᱚᱢ ᱨᱮ ᱵᱷᱟᱨᱚᱛ ᱫᱤᱥᱚᱢ ᱨᱮᱫᱚ ᱫᱚᱢᱮ ᱠᱚ ᱦᱟᱛᱟᱣᱟ ᱟᱨ ᱮᱴᱟᱜ ᱫᱤᱥᱚᱢ ᱠᱚᱨᱮ ᱫᱚ ᱠᱚᱢ ᱠᱚ ᱦᱟᱛᱟᱣᱟ ᱟᱨ ᱨᱟᱱ ᱢᱩᱨᱜᱟᱹᱱ ᱠᱚᱨᱮᱱᱟᱜ ᱫᱟᱢ ᱦᱚᱸ ᱠᱚᱢ ᱜᱮᱭᱟ ᱟᱨ ᱦᱟᱸᱥᱯᱟᱛᱟᱞ ᱠᱚ ᱮᱢᱥ ᱠᱚ ᱰᱷᱮᱨ ᱜᱟᱱ ᱢᱮᱱᱟᱜᱼᱟ ᱵᱷᱟᱨᱚᱛ ᱫᱤᱥᱚᱢ ᱨᱮᱫᱚ ᱮᱴᱟᱜ ᱫᱤᱥᱚᱢ ᱨᱮᱫᱚ ᱟᱫᱚ ᱚᱱᱟ ᱚᱱᱟ ᱞᱮᱠᱟᱛᱮ ᱟᱵᱚ ᱵᱷᱟᱨᱚᱛ ᱫᱚ ᱟᱹᱰᱤ ᱠᱚᱢ ᱜᱮ ᱮᱢ ᱮᱢᱥ ᱦᱚᱸ ᱟᱹᱰᱤ ᱠᱚᱢ ᱜᱮ ᱢᱮᱱᱟᱜᱼᱟ ᱟᱨ ᱢᱟᱨᱟᱝ ᱢᱟᱨᱟᱝ ᱵᱟᱡᱟᱨ ᱠᱚᱨᱮ ᱜᱮ ᱮᱢᱥ ᱠᱚ ᱢᱮᱱᱟᱜᱼᱟ ᱟᱨ ᱟᱹᱛᱩ ᱚᱲᱟᱜ ᱠᱚᱨᱮ ᱫᱚ ᱟᱹᱰᱤ ᱥᱟᱺᱜᱤᱧ ᱨᱮ ᱦᱚᱸᱥᱯᱟᱛᱟᱞ ᱢᱮᱱᱟᱜᱼᱟ ᱚᱱᱟ ᱞᱮᱠᱟᱛᱮ ᱨᱩᱣᱟᱹᱜ ᱦᱚᱲ ᱠᱚ ᱦᱤᱡᱩᱜ ᱥᱮᱱᱚᱜ ᱨᱮ ᱟᱹᱰᱤ ᱫᱤᱠᱠᱟᱹᱛᱚᱜᱼᱟ ᱠᱚ ᱢᱩᱥᱠᱤᱞ ᱜᱮ ᱢᱩᱥᱠᱤᱞᱚᱜᱼᱟ ᱠᱚ ᱟᱨ ᱚᱠᱟ ᱚᱠᱟ ᱥᱚᱢᱚᱭ ᱫᱚ ᱨᱩᱜᱤ ᱠᱚ ᱦᱟᱸᱥᱯᱟᱛᱟᱞ ᱥᱮᱴᱮᱨᱚᱜ ᱨᱮ ᱥᱮᱴᱮᱨᱚᱜ ᱛᱮ ᱜᱚᱡᱽ ᱦᱚᱸᱠᱚ ᱜᱩᱡᱩᱜ ᱜᱮᱭᱟ ᱟᱨ ᱦᱩᱰᱤᱧ ᱰᱟᱠᱛᱟᱨ ᱚᱲᱟᱜ ᱦᱚᱸ ᱟᱹᱰᱤ ᱠᱚᱢ ᱜᱮ ᱢᱮᱱᱟᱜᱼᱟ ᱵᱷᱟᱨᱚᱛ ᱨᱮᱫᱚ ᱟᱨ ᱨᱟᱱᱼᱢᱩᱨᱜᱟᱹᱱ ᱦᱚᱸ ᱠᱚᱢ ᱜᱮ ᱫᱚᱦᱚᱭᱟᱠᱚ ᱡᱟᱦᱟᱸᱛᱮ ᱡᱚᱛᱚ ᱞᱮᱠᱟᱱᱟᱜ ᱨᱩᱣᱟᱹ ᱨᱮᱱᱟᱜ ᱨᱟᱱ ᱠᱚ ᱵᱟᱭ ᱮᱢᱚᱜᱼᱟ ᱟᱨ ᱥᱩᱨ ᱨᱮ ᱦᱟᱸᱥᱯᱟᱛᱞ ᱦᱚᱸ ᱵᱟᱹᱱᱩᱜᱼᱟ ᱵᱷᱟᱨᱚᱛ ᱨᱮᱫᱚ ᱟᱵᱚ ᱫᱤᱥᱚᱢ ᱨᱮᱫᱚ ᱡᱟᱦᱟᱸᱛᱮ ᱡᱷᱟᱹᱞ ᱥᱮᱱᱚᱜ ᱦᱩᱭᱩᱜᱼᱟ

ᱰᱟᱠᱛᱟᱨ ᱵᱮᱵᱚᱥᱛᱷᱟ ᱥᱮ ᱥᱟᱶᱟᱨ ᱵᱮᱵᱚᱥᱛᱷᱟ ᱦᱚᱸ ᱩᱱᱟᱹᱜ ᱱᱟᱯᱟᱭ ᱵᱟᱹᱱᱩᱜᱼᱟ ᱪᱮᱫᱟᱜ ᱥᱮ ᱧᱤᱫᱟᱹ ᱧᱩᱛᱟᱹ ᱡᱩᱫᱤᱢ ᱨᱩᱣᱟᱹᱜ ᱠᱷᱟᱱ ᱟᱹᱰᱤ ᱥᱟᱺᱜᱤᱧ ᱪᱟᱞᱟᱜ ᱢᱮ ᱦᱟᱸᱥᱯᱟᱛᱟᱞ ᱦᱚᱸ

ᱦᱩᱰᱤᱧᱟᱹᱜ ᱦᱟᱸᱥᱯᱟᱛᱟᱞ ᱨᱮᱦᱚᱸ ᱫᱚᱢᱮ ᱯᱚᱭᱥᱟ ᱠᱚ ᱦᱟᱛᱟᱣᱟ ᱟᱨ ᱥᱚᱨᱠᱟᱨᱟᱜ ᱦᱟᱸᱥᱯᱟᱛᱟᱞ ᱦᱚᱸ ᱟᱵᱚ ᱫᱤᱥᱚᱢ ᱨᱮ ᱰᱷᱮᱨ ᱵᱟᱱᱩᱜᱼᱟ ᱟᱨ ᱯᱷᱨᱤ ᱛᱮ ᱮᱞᱟᱡᱽ ᱞᱟᱹᱜᱤᱫ ᱨᱮᱸᱜᱮᱡᱽ ᱦᱚᱲ ᱫᱚ ᱯᱷᱨᱤ ᱛᱮᱠᱚ ᱮᱞᱟᱡᱟ ᱯᱷᱨᱤ ᱛᱮ ᱨᱟᱱᱚᱜ ᱥᱟᱱᱟ ᱠᱚᱣᱟ ᱤᱱᱟᱹᱠᱷᱟᱱ ᱰᱷᱮᱨ ᱥᱚᱨᱠᱟᱨᱤᱭᱟᱜ ᱦᱟᱸᱥᱯᱟᱛᱟᱞ ᱵᱟᱝ ᱛᱮ ᱨᱮᱸᱜᱮᱡᱽ ᱦᱚᱲ ᱠᱚ ᱵᱟᱠᱚ ᱨᱟᱱ ᱢᱩᱨᱜᱟᱹᱱ ᱫᱟᱲᱮᱭᱟᱜ ᱠᱟᱱᱟ ᱯᱷᱨᱤ ᱛᱮ ᱟᱨ ᱡᱟᱦᱟᱸ ᱨᱮ ᱡᱟᱦᱟᱸᱞᱮᱠᱟ ᱮᱴᱟᱜ ᱫᱤᱥᱚᱢ ᱠᱚᱨᱮ ᱫᱚ ᱥᱟᱸᱜᱮ ᱫᱷᱟᱨᱟ ᱦᱟᱸᱥᱯᱟᱛᱟᱞ ᱠᱚ ᱰᱷᱮᱨ ᱫᱷᱟᱨᱟ ᱢᱮᱱᱟᱜᱼᱟ ᱟᱨ ᱚᱱᱟᱛᱮ ᱩᱱᱠᱩ ᱫᱚ ᱨᱟᱱ ᱢᱩᱨᱜᱟᱹᱱ ᱠᱚᱦᱚᱸ ᱟᱥᱟᱱ ᱫᱷᱟᱨᱟ ᱛᱮᱜᱮ ᱠᱚ ᱨᱟᱱ ᱢᱩᱨᱜᱟᱹᱱᱚᱜᱼᱟ ᱮᱴᱟᱜ ᱫᱤᱥᱚᱢ ᱨᱮᱱ ᱦᱚᱲ ᱠᱚᱫᱚ ᱢᱮᱱᱠᱷᱟᱱ ᱟᱵᱚ ᱵᱷᱟᱨᱚᱛ ᱫᱤᱥᱚᱢ ᱨᱮᱫᱚ ᱱᱚᱣᱟ ᱥᱟᱶᱟᱨ ᱵᱮᱵᱚᱥᱛᱷᱟ ᱵᱮᱵᱚᱥᱛᱷᱟ ᱥᱟᱶᱟᱨ ᱥᱮᱵᱟ ᱵᱮᱵᱚᱥᱛᱷᱟ ᱵᱮᱥ ᱵᱟᱝ ᱛᱮ ᱨᱮᱸᱜᱮᱡᱽ ᱦᱚᱲ ᱫᱚ ᱟᱹᱰᱤ ᱠᱚ ᱢᱩᱥᱠᱤᱞᱚᱜᱼᱟ ᱨᱟᱱᱼᱢᱩᱨᱜᱟᱹᱱ ᱞᱟᱹᱜᱤᱫ ᱛᱮ